ᱤᱧ ᱢᱟ ᱫᱤᱱᱟᱹᱢ ᱫᱤᱱ ᱯᱟᱞᱦᱟ ᱡᱚᱜ ᱠᱟᱛᱮ ᱤᱧ ᱪᱚᱝᱫᱟ ᱵᱟᱥᱟᱝᱼᱟ ᱫᱚᱢᱮ ᱫᱤᱱ ᱦᱤᱞᱚᱜ ᱯᱟᱞᱦᱟ ᱤᱧ ᱡᱚᱜᱟ ᱟᱨ ᱟᱜᱩᱭᱟᱧ ᱟᱨ ᱤᱧ ᱪᱚᱝᱫᱟ ᱵᱟᱥᱟᱝᱼᱟ ᱫᱤᱱᱟᱹᱢ ᱫᱤᱱ ᱟᱨ ᱦᱚᱲ ᱢᱟᱧ ᱧᱮᱞ ᱠᱚᱣᱟ ᱜᱮᱥ ᱛᱮᱠᱚ ᱤᱥᱤᱱᱟᱠᱚ ᱵᱟᱥᱟᱝ ᱟᱠᱚ ᱠᱩᱭᱟ ᱦᱚ ᱵᱟᱠᱚ ᱠᱩᱭᱟᱹᱜᱼᱟ ᱪᱮᱫ ᱦᱚᱸ ᱵᱟᱝ ᱟᱨ ᱡᱷᱚᱛᱚ ᱜᱮ ᱴᱷᱤᱠ ᱴᱷᱟᱠ ᱠᱚᱭᱟ ᱤᱧ ᱢᱟ ᱠᱟᱹᱢᱤ ᱠᱟᱹᱢᱤ ᱛᱮ ᱠᱟᱹᱢᱤᱧ ᱪᱟᱞᱟᱜᱼᱟ ᱠᱟᱹᱢᱤ ᱛᱮ ᱟᱭᱢᱟ ᱯᱚᱭᱥᱟᱧ ᱨᱳᱡᱽᱜᱟᱨ ᱠᱮᱫᱟ ᱜᱮᱥ ᱤᱧ ᱠᱤᱨᱤᱧ ᱠᱮᱫᱟ ᱜᱮᱥ ᱠᱤᱨᱤᱧ ᱠᱟᱛᱮᱜ ᱤᱧᱦᱚᱸ ᱜᱮᱥ ᱛᱤᱧ ᱤᱥᱤᱱ ᱮᱫᱟ ᱜᱮᱥ ᱛᱤᱧ ᱤᱥᱤᱱ ᱠᱮᱫᱟ ᱜᱮᱥ ᱤᱥᱤᱱ ᱠᱟᱛᱮᱜ ᱨᱮᱦᱚᱸ ᱤᱧ ᱫᱚ ᱴᱷᱤᱠ ᱢᱚᱛᱚ ᱫᱟᱠᱟ ᱦᱚᱸ ᱵᱟᱝ ᱤᱥᱤᱱ ᱞᱮᱱ ᱛᱤᱧᱟ ᱟᱨ ᱩᱛᱩ ᱠᱚᱦᱚᱸ ᱵᱟᱝ ᱤᱥᱤᱱ ᱞᱮᱱ ᱛᱤᱧᱟ ᱫᱚᱢᱮ ᱟᱹᱫᱤᱱ ᱫᱤᱱ ᱨᱮᱜᱮ ᱜᱮᱥ ᱢᱟ ᱵᱟᱹᱲᱤᱡ ᱮᱱ ᱛᱤᱧᱟ ᱛᱟᱦᱚᱞᱮ ᱤᱧ ᱫᱚ ᱪᱮᱠᱟᱹᱛᱤᱧ ᱪᱮᱠᱟᱭᱟ ᱜᱮᱥ ᱤᱧ ᱢᱟ ᱵᱷᱟᱹᱜᱤ ᱢᱮᱱ ᱜᱤᱧ ᱦᱟᱛᱟᱣ ᱞᱮᱫ ᱛᱟᱦᱮᱸᱜᱼᱟ ᱜᱮᱥ ᱫᱚ ᱫᱚᱢᱮ ᱠᱷᱟᱱ ᱫᱚᱢᱮ ᱜᱮ ᱵᱟᱹᱲᱤᱡ ᱮᱱᱟ ᱤᱧ ᱢᱟ ᱢᱤᱫ ᱪᱟᱸᱫᱚ ᱨᱮᱱᱟᱜ ᱵᱤᱱ ᱯᱚᱱᱮᱨᱚ ᱠᱩᱲᱤ ᱫᱤᱱ ᱦᱚᱸ ᱵᱟᱝ ᱪᱟᱞᱟᱣ ᱞᱮᱱ ᱛᱤᱧᱟ ᱜᱮᱥ ᱫᱚ